ᱛᱮᱦᱤᱧ ᱠᱷᱚᱱ ᱪᱚᱞᱞᱤᱥ ᱯᱚᱧᱪᱟᱥ ᱵᱚᱪᱷᱚᱨ ᱞᱟᱦᱟᱨᱮ ᱨᱮᱰᱤᱭᱳ ᱥᱮᱱᱴᱟᱨ ᱞᱤᱧ ᱟᱸᱡᱚᱢ ᱞᱮᱫᱟ ᱡᱚᱠᱷᱚᱱ ᱠᱟᱹᱴᱤᱡ ᱤᱧ ᱛᱟᱸᱦᱮ ᱠᱟᱱᱟ ᱦᱚᱲ ᱦᱚᱯᱚᱱᱟᱜ ᱛᱤᱨᱭᱳ ᱢᱩᱨᱞᱤ ᱥᱮ ᱜᱟᱢ ᱠᱩᱫᱩᱢ ᱚᱱᱚᱬᱦᱮᱸ ᱟᱭᱢᱟ ᱨᱚᱠᱚᱢ ᱟᱸᱡᱚᱢᱚᱜ ᱠᱟᱱ ᱛᱟᱸᱦᱮᱱᱟ ᱛᱮᱦᱤᱧ ᱜᱟᱯᱟ ᱡᱩᱜᱨᱮ ᱡᱟᱦᱟᱸ ᱧᱮᱞᱚᱜᱚᱜ ᱠᱟᱱᱟ ᱟᱵᱚ ᱚᱞᱪᱤᱠᱤ ᱵᱷᱟᱥᱟ ᱪᱮᱛᱟᱱᱨᱮ ᱥᱤᱠᱨᱤᱛᱤ ᱵᱚᱱ ᱧᱟᱢ ᱠᱮᱫᱟ ᱮᱵᱚᱝ ᱦᱩᱭᱩᱜ ᱠᱟᱱᱟ ᱚᱞᱚᱜ ᱯᱟᱲᱦᱟᱜ ᱦᱚᱵᱚ ᱥᱮᱸᱲᱟᱣᱟᱠᱟᱫᱟ ᱱᱤᱛᱚᱜ ᱡᱚᱛᱷᱟ ᱥᱟᱫᱽᱫᱷᱚ ᱮᱵᱚᱝ ᱞᱟᱹᱴᱩ ᱞᱟᱹᱴᱩ ᱢᱚᱦᱟᱥᱚᱭ ᱵᱮᱱᱟᱣ ᱟᱠᱟᱱ ᱛᱟᱵᱚᱱᱟ ᱮᱱᱮᱡ ᱥᱮᱨᱮᱧ ᱪᱮᱛᱟᱱ ᱨᱮᱦᱚᱸ ᱟᱭᱢᱟ ᱨᱚᱠᱚᱢ ᱜᱟᱹᱠᱷᱩᱲᱤᱭᱟᱹ ᱠᱚ ᱡᱟᱱᱟᱢ ᱟᱠᱟᱱ ᱛᱟᱵᱳᱱᱟ ᱮᱱᱛᱮ ᱨᱮᱦᱚᱸ ᱢᱤᱫᱴᱮᱡ ᱠᱟᱨᱚᱱᱛᱮ ᱟᱵᱚ ᱱᱚᱜ ᱚᱭ ᱡᱮ ᱵᱮᱥᱤ ᱵᱮᱥᱤ ᱯᱨᱚᱪᱟᱨ ᱵᱟᱵᱚ ᱧᱟᱢ ᱮᱫᱟ ᱚᱱᱟ ᱫᱚ ᱦᱳᱭᱳᱜ ᱠᱟᱱᱟ ᱱᱤᱡᱮᱨ ᱨᱮᱱ ᱠᱟᱞᱪᱟᱨ ᱦᱚᱸ ᱡᱟᱸᱦᱟ ᱥᱚᱴᱷᱤᱠ ᱞᱮᱝᱜᱩᱣᱮᱡ ᱛᱮ ᱵᱟᱵᱚ ᱤᱫᱤ ᱫᱟᱲᱮᱭᱟᱜ ᱠᱟᱱᱟ ᱛᱮᱦᱤᱧ ᱜᱟᱯᱟ ᱡᱩᱜᱽᱨᱮ ᱧᱮᱞᱚᱜᱚᱜ ᱠᱟᱱᱟ ᱥᱟᱱᱛᱟᱞ ᱦᱩᱭ ᱠᱟᱛᱮᱫ ᱦᱚᱸ ᱫᱤᱠᱩ ᱯᱩᱥᱤᱭᱟᱜ ᱟᱨ ᱡᱟᱹᱥᱛᱤ ᱠᱚ ᱠᱟᱞᱪᱟᱨ ᱮᱫᱟ ᱥᱟᱱᱛᱟᱞᱤ ᱛᱮᱦᱚᱸ ᱵᱟᱠᱚ ᱨᱚᱲ ᱮᱫᱟ ᱡᱟᱹᱥᱛᱤ ᱦᱚᱲ ᱦᱚᱯᱚᱱ ᱠᱚ ᱮᱵᱚᱝ ᱥᱟᱱᱛᱟᱞᱤ ᱠᱟᱞᱪᱟᱨ ᱵᱟᱹᱭ ᱵᱟᱹᱭᱛᱮ ᱟᱫ ᱪᱟᱞᱟᱜ ᱠᱟᱱ ᱠᱷᱟᱹᱛᱤᱨ ᱛᱮ ᱨᱮᱰᱤᱭᱳ ᱥᱮ ᱴᱤᱵᱷᱤ ᱨᱮ ᱢᱟᱹᱱ ᱵᱟᱭ ᱧᱟᱢ ᱮᱫᱟ ᱚᱱᱠᱟᱜᱮ ᱦᱩᱭᱩᱜ ᱠᱟᱱᱟ ᱱᱟᱣᱟᱱᱟᱜ ᱡᱚᱫᱤ ᱟᱵᱚᱣᱟᱜ ᱢᱤᱫᱴᱮᱡ ᱮᱠᱚᱛᱟ ᱥᱮ ᱵᱷᱟᱥᱟ ᱪᱮᱛᱟᱱᱨᱮ ᱠᱟᱞᱪᱟᱨ

ᱟᱨ ᱡᱮᱠᱳᱱᱳ ᱢᱤᱰᱤᱭᱟ ᱟᱜ ᱦᱚᱸ ᱱᱚᱶᱟ ᱠᱚ ᱵᱷᱟᱹᱜᱤ ᱥᱚᱴᱷᱤᱠ ᱡᱤᱱᱤᱥ ᱠᱚ ᱤᱫᱤ ᱫᱟᱲᱮᱭᱟᱜᱼᱟ ᱛᱟᱦᱞᱮ ᱟᱵᱚ ᱴᱷᱮᱡ ᱠᱚ ᱦᱤᱡᱩᱜᱼᱟ ᱱᱚᱶᱟ ᱯᱨᱚᱪᱟᱨ ᱟᱨᱦᱚᱸ ᱡᱚᱫᱤ ᱰᱤᱨᱞᱟᱹᱣ ᱛᱮ ᱦᱩᱭ ᱞᱮᱱᱠᱷᱟᱱ ᱛᱟᱦᱞᱮ ᱟᱨᱦᱚᱸ ᱡᱟᱹᱥᱛᱤ

ᱪᱮᱫ ᱠᱚ ᱢᱮᱱᱟ ᱢᱟᱱᱮ ᱯᱨᱟᱫᱷᱟᱱᱱᱚ ᱠᱚ ᱧᱟᱢᱟ ᱟᱨᱠᱤ ᱟᱨ ᱵᱟᱠᱷᱟᱡ ᱫᱚ ᱚᱱᱟ ᱛᱮᱜᱮ ᱛᱚ ᱯᱨᱟᱫᱷᱟᱱᱱᱚ ᱵᱟᱝ ᱵᱟᱹᱭ ᱵᱟᱹᱭ ᱛᱮ ᱟᱵᱚᱣᱟᱜ ᱥᱚᱢᱟᱡ ᱥᱮ ᱵᱷᱟᱥᱟ ᱟᱨᱚ ᱞᱤᱪᱟᱹᱲ ᱛᱮ ᱪᱟᱞᱟᱜᱚᱜ ᱠᱟᱱᱟ ᱟᱥᱚᱜ ᱨᱮ ᱟᱹᱧ ᱡᱚᱫᱤ ᱱᱚᱜ ᱱᱟ ᱠᱚ ᱤᱫᱤ ᱠᱟᱛᱮᱜ ᱡᱚᱫᱤ ᱵᱚ ᱵᱮᱵᱚᱥᱛᱷᱟ ᱵᱚ ᱦᱟᱛᱟᱣᱟ ᱛᱟᱦᱞᱮ ᱥᱚᱢᱟᱡ ᱨᱮᱱᱟᱜ ᱵᱷᱟᱹᱞᱟᱹᱭ ᱟᱵᱚᱣᱟᱜ ᱥᱟᱥᱠᱤᱨᱤᱛᱤᱠ ᱠᱟᱞᱪᱟᱨ ᱢᱮᱱᱢᱮ ᱮᱵᱚᱝ ᱚᱞᱪᱤᱠᱤ ᱢᱮᱱᱢᱮ ᱯᱚᱴᱷᱚᱱ ᱯᱟᱴᱷᱚᱱ ᱢᱮᱱᱢᱮ ᱡᱚᱛᱚ ᱜᱮ ᱢᱤᱫᱴᱮᱡ ᱡᱟᱭᱜᱟ ᱨᱮᱵᱚ ᱧᱟᱢᱟ ᱱᱤᱭᱟᱹᱜᱮ ᱤᱧᱟᱹᱜ ᱠᱟᱛᱷᱟ ᱫᱚ